ᱦᱮᱸ ᱤᱧ ᱫᱚ ᱫᱤᱥᱟᱹ ᱫᱚᱦᱚᱣᱟᱠᱟᱫ ᱜᱮᱭᱟᱹᱧ ᱡᱟᱦᱟᱸ ᱤᱧ ᱵᱳᱞᱯᱩᱨ ᱥᱟᱵᱽ ᱰᱤᱵᱤᱥᱮᱱ ᱞᱤᱜ ᱨᱮ ᱡᱟᱦᱟᱸ ᱛᱟᱨᱟᱥ ᱴᱤᱢ ᱠᱷᱚᱡ ᱤᱧ ᱜᱟᱛᱮᱜ ᱠᱟᱱ ᱛᱟᱦᱮᱸ ᱛᱚᱠᱷᱚᱱ ᱢᱤᱫᱴᱮᱡ ᱥᱴᱮᱰᱤᱭᱟᱢ ᱨᱮ ᱜᱟᱛᱮᱜ ᱢᱟᱱᱮ ᱤᱧᱟᱜ ᱢᱚᱱᱮ ᱟᱹ ᱰᱤ ᱢᱟᱨᱟᱝ ᱢᱚᱱ ᱨᱮ ᱟᱨ ᱠᱤ ᱛᱟᱦᱮᱸ ᱠᱟᱱ ᱛᱤᱧᱟᱹ ᱡᱮ ᱤᱧ ᱜᱟᱛᱮᱜᱼᱟ ᱜᱟᱛᱮ ᱠᱟᱛᱮᱫ ᱪᱚᱢᱯᱤᱭᱟᱱ ᱠᱟᱱ ᱜᱤᱭᱟᱹᱧ ᱢᱟᱱᱮ ᱟᱞᱮᱭᱟᱜ ᱴᱤᱢ ᱪᱟᱢᱯᱤᱭᱟᱱ ᱵᱟᱲᱟᱣᱟᱠᱟᱱ ᱜᱮᱭᱟᱞᱮ ᱡᱮ ᱤᱧ ᱚᱱᱟ ᱨᱮ ᱢᱤᱫ ᱴᱮᱡ ᱟᱥᱟ ᱛᱟᱦᱮᱸ ᱠᱟᱱ ᱛᱟᱞᱮᱭᱟ ᱟᱞᱮ ᱥᱟᱵᱽ ᱰᱤᱵᱷᱤᱥᱮᱱ ᱠᱷᱚᱡ ᱜᱟᱛᱮ ᱠᱟᱛᱮᱫ ᱢᱤᱫᱴᱮᱡ ᱪᱮᱛᱟᱱ ᱞᱮᱵᱮᱞ ᱥᱮᱡ ᱜᱟᱛᱮ ᱨᱮᱭᱟᱜ ᱪᱟᱱᱥ ᱤᱧ ᱧᱟᱢᱟ ᱚᱝᱠᱟ ᱟᱥᱟ ᱛᱮ ᱟᱹᱰᱤ ᱟᱸᱴ ᱢᱚᱱᱮ ᱨᱮ ᱯᱨᱚᱵᱷᱟᱵᱽ ᱛᱟᱦᱮᱸ ᱠᱟᱱ ᱛᱤᱧᱟᱹ ᱡᱮ ᱪᱟᱢᱯᱤᱭᱟᱱ ᱠᱟᱛᱮᱫ ᱦᱚᱸ ᱡᱮ ᱟᱨᱚ ᱮᱴᱟᱜ ᱡᱟᱭᱜᱟ ᱥᱮ ᱟᱨᱚ ᱞᱟᱹᱴᱩ ᱧᱚᱜ ᱥᱮᱡ ᱜᱟᱛᱮᱜ ᱤᱧ ᱪᱟᱞᱟᱜᱼᱟ ᱚᱱᱠᱟᱜᱮᱧ ᱪᱚᱢᱯᱤᱭᱟᱱ ᱠᱟᱛᱮᱫ ᱦᱚᱸ ᱤᱧ ᱚᱱᱟ ᱡᱟᱭᱜᱟ ᱨᱮ ᱟᱨ ᱮᱨ ᱯᱚᱨᱮ ᱠᱚᱱᱚ ᱠᱷᱚᱵᱚᱨ ᱥᱮ ᱠᱚᱱᱚ ᱵᱮᱵᱚᱥᱛᱟ ᱟᱨ ᱵᱟᱝᱤᱧ ᱧᱟᱢ ᱞᱮᱫᱟ ᱡᱮ ᱪᱟᱢᱯᱤᱭᱟᱱ ᱠᱟᱛᱮᱫ ᱦᱚᱸ ᱟᱵᱟᱨ ᱮᱴᱟᱜ ᱞᱮᱵᱮᱞ ᱥᱮᱡ ᱥᱮ ᱪᱚᱴ ᱥᱮᱡ ᱜᱟᱛᱮ ᱨᱮᱭᱟᱜ ᱥᱮ ᱟᱨᱚ ᱩᱱᱱᱚᱛᱚ ᱴᱤᱢ ᱨᱮ ᱪᱟᱱᱥ ᱧᱟᱢ ᱞᱟᱹᱜᱤᱫ ᱤᱧᱟᱹᱜ ᱟᱭᱢᱟ ᱟᱥᱟ ᱛᱟᱦᱮᱸ ᱠᱟᱱ ᱛᱤᱧᱟᱹ ᱚᱱᱟ ᱜᱮ ᱤᱧᱟᱹᱜ ᱢᱚᱱ ᱨᱮᱫᱚ ᱛᱷᱚᱲᱟ ᱯᱨᱚᱷᱟᱵᱽ ᱯᱟᱲᱟᱣ ᱮᱱ ᱛᱤᱧᱟᱹ ᱡᱟᱦᱟᱸ ᱜᱟᱛᱮ ᱜᱟᱛᱮ ᱛᱮ ᱢᱚᱱ ᱟᱨ ᱵᱟᱝ ᱡᱚᱭ ᱞᱮᱱ ᱛᱤᱧᱟᱹ ᱵᱟᱹᱧ ᱡᱚᱭ ᱫᱟᱲᱮᱭᱟᱫᱟ ᱥᱮ ᱵᱟᱹᱧ ᱞᱟᱹᱴᱩ ᱫᱟᱲᱮᱭᱟᱫᱟ ᱤᱱᱟᱹ ᱜᱮ